ᱯᱟᱹᱭᱠᱟᱹᱨᱤ ᱫᱚ ᱡᱮᱢᱚᱱ ᱦᱚᱞᱤ ᱦᱟᱴ ᱨᱮ ᱯᱟᱹᱭᱠᱟᱹᱨᱤ ᱠᱚᱞᱮ ᱮᱢᱟ ᱠᱚ ᱠᱷᱟᱱ ᱠᱚᱢ ᱯᱩᱭᱥᱟᱹ ᱦᱩᱭᱩᱜᱼᱟ ᱟᱨ ᱟᱞᱮ ᱞᱮ ᱤᱫᱤᱭᱮ ᱠᱷᱟᱱ ᱫᱚ ᱟᱞᱮ ᱞᱮ ᱤᱫᱤᱭᱮ ᱠᱷᱟᱱ ᱫᱚ ᱠᱟᱹᱡ ᱯᱩᱭᱥᱟᱹ ᱦᱩᱭᱩᱜᱼᱟ ᱯᱟᱹᱭᱠᱟᱹᱨᱤ ᱫᱚ ᱪᱮᱫᱟᱜ ᱥᱮ ᱟᱡᱟᱜ ᱦᱚᱸ ᱚᱸᱰᱮ ᱠᱷᱚᱱ ᱞᱟᱵᱮ ᱚᱰᱚᱠᱟ ᱚᱱᱟ ᱠᱤᱨᱤᱧ ᱟᱡ ᱦᱚᱸ ᱠᱤᱨᱤᱧᱮᱭᱟᱭ ᱟᱨ ᱦᱚᱸᱭ ᱟᱹᱠᱷᱨᱤᱧᱮᱭᱟ ᱠᱤᱨᱤᱧᱮᱭᱟᱭ ᱟᱹᱠᱷᱨᱤᱧᱟᱭ ᱛᱚᱵᱮ ᱮᱱᱟᱝ ᱯᱩᱭᱥᱟᱹ ᱤᱭᱟᱹᱜ ᱟᱹᱱᱤᱡᱼᱟ ᱢᱚᱡᱽ ᱧᱮᱞᱚᱜ ᱛᱟᱭᱟ ᱯᱷᱟᱭᱫᱟ ᱟᱨ ᱟᱞᱮ ᱫᱚ ᱚᱲᱟᱜ ᱨᱤᱱᱤᱡ ᱠᱟᱱ ᱫᱚᱭ ᱢᱟᱱᱮ ᱤᱫᱤ ᱠᱟᱛᱮ ᱡᱟᱦᱟᱸ ᱛᱤᱱᱟᱹᱜ ᱛᱮᱜᱮᱢ ᱢᱟᱱᱮ ᱜᱷᱟᱹᱴᱛᱤ ᱫᱚ ᱵᱩᱡᱷᱟᱹᱣ ᱫᱚ ᱵᱩᱡᱷᱟᱹᱜ ᱜᱮᱭᱟ ᱢᱚᱱᱮ ᱛᱮᱢᱟᱞᱮ ᱞᱟᱹᱭ ᱜᱮᱭᱟ ᱰᱷᱮᱨ ᱫᱟᱢ ᱛᱮᱞᱮ ᱟᱹᱠᱷᱨᱤᱧ ᱫᱟᱲᱮᱭᱟᱜ ᱠᱷᱟᱱ ᱢᱟ ᱱᱟᱯᱟᱭ ᱜᱮᱭᱟ ᱟᱨ ᱫᱚ ᱦᱟᱴ ᱨᱮᱱᱟᱜ ᱫᱚ ᱫᱚᱨ ᱫᱟᱢ ᱦᱤᱥᱟᱹᱵᱽ ᱛᱮᱜᱮ ᱟᱨ ᱰᱷᱮᱨ ᱜᱷᱟᱹᱲᱤᱡᱽ ᱟᱞᱚ ᱚᱸᱰᱮ ᱛᱟᱦᱮᱸ ᱦᱩᱭᱩᱜ ᱢᱟ ᱦᱤᱥᱟᱹᱵᱽ ᱛᱮ ᱞᱮ ᱚᱸᱰᱮ ᱯᱟᱹᱭᱠᱟᱹᱨᱤ ᱠᱚᱦᱚᱸ ᱢᱟᱱᱮ ᱚᱱᱟ ᱦᱤᱥᱟᱹᱵᱽ ᱦᱟᱴ ᱫᱚᱨᱫᱟᱢ ᱧᱮᱞ ᱠᱟᱛᱮ ᱞᱮ ᱮᱢᱟ ᱦᱟᱠᱚᱣᱟ ᱟᱨ ᱮᱢ ᱠᱟᱛᱮᱫ ᱚᱸᱰᱮ ᱠᱷᱚᱱ ᱜᱮ ᱦᱤᱡᱩᱜᱼᱟ ᱞᱮ ᱵᱩᱞᱩᱝ ᱥᱩᱱᱩᱢ ᱚᱱᱟ ᱯᱩᱭᱥᱟᱹ ᱛᱮᱜᱮ ᱵᱩᱞᱩᱝ ᱥᱩᱱᱩᱢᱟᱞᱮ ᱟᱨ ᱡᱮᱛᱮᱱᱟᱜ ᱚᱱᱟ ᱯᱩᱭᱥᱟᱹ ᱛᱮᱜᱮ ᱦᱩᱭᱩᱜᱼᱟ ᱟᱨ ᱚᱱᱞᱟᱭᱤᱱ ᱥᱚᱯᱤᱝ ᱛᱮᱫᱚ ᱚᱱᱞᱟᱭᱤᱱ ᱥᱚᱯᱤᱝ ᱛᱮᱫᱚ ᱪᱟᱞᱟᱜ ᱵᱟᱭ ᱦᱩᱭᱩᱜᱼᱟ ᱚᱲᱟᱜ ᱠᱷᱚᱱ ᱜᱮ ᱡᱟᱦᱟᱸ ᱠᱤᱨᱤᱧ ᱥᱟᱱᱟ ᱠᱮᱫ ᱢᱮᱭᱟ ᱥᱚᱢᱚᱭ ᱦᱚᱸ ᱵᱟᱧᱪᱟᱜᱼᱟ ᱟᱨ ᱟᱹᱰᱤ ᱜᱟᱱ ᱚᱱᱠᱟ ᱤᱭᱟᱹ ᱵᱟᱢ ᱥᱚᱢᱚᱭ ᱫᱟᱲᱮᱭᱟᱫᱟ ᱡᱟᱦᱟᱸ ᱨᱮ ᱯᱮᱲᱟ ᱠᱚᱠᱚ ᱞᱟᱹᱭ ᱠᱟᱜ ᱢᱮᱭᱟ ᱵᱟᱢ ᱥᱩᱢᱟᱹᱭ ᱫᱟᱲᱮᱭᱟᱫᱟ ᱞᱩᱜᱽᱲᱤ ᱪᱮ ᱛᱷᱟᱹᱨᱤ ᱪᱮ ᱵᱟᱹᱴᱤ ᱡᱟᱦᱟᱱᱟᱜ ᱜᱮ ᱱᱟᱜ ᱠᱤᱨᱤᱧ ᱥᱟᱱᱟᱭᱮᱫ ᱢᱮᱭᱟ ᱚᱱᱟ ᱠᱚ ᱚᱱᱞᱟᱭᱤᱱ ᱜᱚᱫ ᱠᱟᱜᱼᱟᱢ ᱚᱰᱟᱨ ᱠᱮᱫᱼᱟᱢ ᱢᱤᱫ ᱫᱤᱱ ᱵᱟᱨ ᱥᱤᱧ ᱛᱮ ᱦᱤᱡᱩᱜᱼᱟ ᱟᱢᱟᱜ ᱠᱟᱹᱢᱤ ᱦᱚᱸᱛᱟᱢ ᱦᱩᱭᱩᱜᱼᱟ ᱥᱟᱢᱟᱱ ᱦᱚᱸ ᱥᱮᱴᱮᱨᱚᱜᱼᱟ ᱟᱨ ᱡᱟᱦᱟᱸ ᱥᱮᱫ ᱠᱷᱚᱱ ᱦᱮᱡᱽ ᱠᱟᱛᱮᱫ ᱪᱟᱞᱟᱜ ᱦᱚᱸᱢ ᱡᱟᱦᱟᱸᱱᱟᱜ ᱯᱮᱲᱟ ᱚᱲᱟᱜ ᱪᱮ ᱡᱟᱦᱟᱸ ᱨᱮ ᱡᱟᱦᱟᱱᱟᱜ ᱱᱮᱣᱛᱟᱼᱵᱟᱨᱛᱮ ᱪᱟᱞᱟᱣ ᱦᱚᱸᱢ ᱫᱟᱲᱮᱭᱟᱜᱼᱟ ᱚᱱᱟ ᱤᱭᱟᱹ ᱛᱮ ᱤᱧ ᱚᱱᱞᱟᱭᱤᱱ ᱛᱮᱫᱚ ᱥᱚᱯᱤᱝ